ᱤᱧᱟᱹᱜ ᱧᱩᱛᱩᱢ ᱫᱟᱛᱟᱨᱟᱢ ᱴᱩᱰᱩ ᱤᱧ ᱢᱤᱫ ᱫᱤᱱ ᱵᱳᱞᱯᱩᱨ ᱢᱟᱨᱠᱮᱴ ᱤᱧ ᱨᱮᱱ ᱯᱷᱮᱢᱤᱞᱤ ᱱᱤᱭᱮ ᱥᱚᱯᱤᱝᱚᱜ ᱤᱧ ᱥᱮᱱ ᱞᱮᱱᱟ ᱵᱤᱥᱮᱥ ᱠᱚᱨᱮ ᱚᱲᱟᱜ ᱞᱟᱹᱜᱤᱫ ᱵᱮᱰᱪᱷᱤᱴ ᱦᱟᱛᱟᱣ ᱛᱚ ᱥᱚᱯᱤᱝ ᱢᱚᱞ ᱨᱮ ᱟᱭᱢᱟ ᱨᱚᱠᱚᱢ ᱵᱮᱰᱥᱤᱴ ᱠᱚ ᱩᱫᱩᱜ ᱟᱹᱫᱤᱧᱟ ᱡᱮᱢᱚᱱ ᱥᱩᱛᱤ ᱨᱮᱱᱟᱜ ᱵᱮᱰᱥᱤᱴ ᱡᱟᱦᱟᱸᱫᱚ ᱠᱚᱴᱚᱱ ᱛᱟᱨᱯᱚᱨ ᱢᱤᱠᱥ ᱠᱟᱯᱚᱲ ᱟᱨ ᱢᱤᱫᱴᱮᱱ ᱵᱷᱮᱞᱵᱷᱮᱴ ᱠᱟᱯᱚᱲ ᱨᱮᱱᱟᱜ ᱛᱚ ᱯᱮᱭᱟ ᱵᱮᱰᱥᱤᱴ ᱢᱚᱫᱽᱫᱷᱮ ᱤᱧ ᱠᱚᱴᱚᱱ ᱡᱟᱦᱟᱸ ᱥᱩᱛᱤ ᱨᱮᱱᱟᱜ ᱵᱮᱰᱪᱷᱤᱴ ᱟᱰᱤ ᱟᱸᱴᱤᱧ ᱠᱩᱥᱤ ᱟᱫᱟ ᱚᱱᱟ ᱨᱮᱱᱟᱜ ᱥᱩᱛᱟᱹᱢ ᱨᱮᱱᱟᱜ ᱜᱩᱱᱚᱜᱚᱛᱚ ᱢᱟᱱ ᱟᱨ ᱨᱚᱝ ᱠᱚᱣᱟᱞᱤᱴᱤ ᱦᱚᱸ ᱮᱪᱷᱟᱲᱟ ᱰᱤᱡᱟᱭᱤᱱ ᱟᱹᱰᱤ ᱢᱚᱸᱡ ᱜᱤ ᱛᱮᱦᱮᱸ ᱠᱟᱱᱟ ᱛᱚ ᱚᱱᱟ ᱜᱤ ᱚᱲᱟᱜ ᱤᱧ ᱟᱹᱜᱩ ᱠᱮᱫᱟ ᱛᱚ ᱚᱲᱟᱜ ᱨᱮ ᱢᱚᱴᱟᱢᱩᱴᱤ ᱤᱧ ᱵᱮᱵᱚᱦᱟᱨ ᱮᱫᱟᱹᱧ ᱚᱱᱟ ᱵᱮᱰᱥᱤᱴ ᱵᱮᱵᱚᱦᱟᱨ ᱠᱟᱛᱮ ᱤᱧ ᱟᱹᱰᱤ ᱠᱩᱥᱤᱧ ᱟᱹᱭᱠᱟᱹᱣ ᱮᱫᱟ ᱠᱟᱨᱚᱱ ᱚᱱᱟ ᱵᱮᱰᱥᱤᱴ ᱡᱮᱢᱚᱱ ᱱᱟᱣᱟᱨᱤᱧ ᱠᱤᱨᱤᱧ ᱞᱮᱫ ᱮᱠᱷᱚᱱ ᱯᱚᱨᱡᱚᱱᱛᱚ ᱚᱱᱟ ᱵᱮᱰᱥᱤᱴ ᱨᱮᱱᱟᱜ ᱜᱩᱱᱚᱜᱚᱛᱚ ᱢᱟᱱ ᱥᱳᱱᱫᱳᱨᱡᱚ ᱢᱟᱱᱮ ᱱᱟᱯᱟᱭ ᱜᱤ ᱢᱚᱱᱟᱜᱼᱟ ᱛᱚ ᱠᱳᱱᱳ ᱥᱟᱯᱷᱟ ᱠᱟᱛᱮ ᱨᱮᱦᱚᱸ ᱚᱱᱟ ᱵᱮᱰᱥᱤᱴ ᱥᱮᱵᱷᱟᱵᱮ ᱠᱳᱱᱳ ᱨᱚᱝ ᱦᱚᱸ ᱥᱮᱵᱷᱟᱵᱮ ᱪᱮᱫ ᱜᱮ ᱵᱟᱝ ᱠᱷᱚᱛᱤᱜ ᱠᱟᱱᱟ ᱛᱚ ᱵᱮᱰᱪᱷᱤᱴ ᱜᱩᱱᱚᱜᱚᱛᱚ ᱢᱟᱱ ᱟᱹᱰᱤ ᱢᱚᱸᱡ ᱜᱮ ᱛᱚ ᱚᱱᱟ ᱵᱮᱵᱚᱦᱟᱨ ᱠᱟᱛᱮ ᱟᱹᱰᱤ ᱠᱩᱥᱤᱧ ᱟᱹᱭᱠᱟᱹᱣᱫᱟ ᱛᱟᱨᱯᱚᱨ ᱚᱲᱟᱜ ᱨᱮᱱ ᱯᱷᱮᱢᱤᱞᱤ ᱦᱚᱲ ᱦᱚᱸᱠᱚ ᱢᱤᱛᱟᱹᱧ ᱠᱟᱱᱟ ᱟᱹᱰᱤ ᱢᱚᱸᱡ ᱵᱮᱰᱥᱤᱴᱮᱢ ᱠᱤᱨᱤᱧ ᱟᱹᱜᱩ ᱟᱠᱟᱫᱟ ᱯᱚᱨᱚᱵᱚᱨᱛᱤ ᱠᱟᱞᱮ ᱟᱞᱮ ᱦᱚᱸ ᱱᱚᱝᱠᱟᱱ ᱵᱮᱰᱥᱤᱴ ᱟᱨᱦᱚᱸ ᱠᱤᱨᱤᱧ ᱟᱹᱜᱩ ᱟᱞᱮᱭᱟᱢ ᱟᱞᱮᱦᱚᱸ